ᱤᱧ ᱱᱚᱣᱟ ᱡᱟᱢᱥᱮᱫᱯᱩᱨ ᱱᱚᱣᱟ ᱱᱟᱦᱟᱜ ᱥᱚᱦᱚᱨ ᱨᱮ ᱤᱧ ᱫᱚ ᱚᱱᱟ ᱥᱩᱨᱼᱥᱩᱯᱩᱨ ᱦᱚᱲ ᱠᱟᱹᱱᱟᱹᱧ ᱢᱮᱱ ᱫᱚ ᱱᱟᱦᱟᱜ ᱚᱸᱰᱮ ᱠᱷᱚᱱᱟᱜ ᱟᱞᱮ ᱫᱚ ᱛᱤᱨᱤᱥ ᱠᱤᱞᱳᱢᱤᱴᱟᱨ ᱥᱟᱺᱜᱤᱧ ᱨᱮ ᱛᱟᱞᱮ ᱚᱲᱟᱜ ᱢᱮᱱᱟᱜᱼᱟ ᱛᱚ ᱤᱧ ᱫᱚ ᱫᱟᱬᱟᱱ ᱫᱚ ᱟᱹᱰᱤ ᱥᱚᱠᱛᱚ ᱜᱮ ᱥᱟᱱᱟᱧᱟ ᱡᱟᱣ ᱜᱤᱫᱽᱨᱟᱹ ᱠᱷᱚᱱᱟᱜ ᱜᱮ ᱤᱧ ᱫᱚ ᱟᱹᱰᱤ ᱥᱚᱠᱛᱚᱧ ᱫᱟᱬᱟᱱᱟ ᱯᱮᱲᱟ ᱚᱲᱟᱜ ᱠᱚᱦᱚᱸ ᱡᱟᱦᱟᱸ ᱠᱚᱨᱮ ᱡᱩᱫᱤ ᱠᱚ ᱤᱫᱤᱭᱤᱧᱟᱹ ᱮᱱᱠᱷᱟᱱ ᱫᱚ ᱯᱮᱲᱟ ᱚᱲᱟᱜ ᱠᱚᱦᱚᱸ ᱟᱹᱰᱤ ᱜᱮ ᱨᱟᱹᱥᱠᱟᱹᱦᱟᱹᱧᱟᱹ ᱛᱚ ᱚᱱᱠᱟ ᱜᱮ ᱥᱩᱨᱼᱥᱩᱯᱩᱨ ᱟᱞᱮ ᱥᱩᱨ ᱡᱟᱦᱟᱸ ᱠᱟᱱᱟ ᱡᱟᱦᱟᱸ ᱥᱚᱦᱚᱨ ᱠᱟᱱᱟ ᱢᱮᱱ ᱫᱚ ᱱᱟᱦᱟᱜ ᱵᱟᱡᱟᱨ ᱠᱟᱱᱟ ᱛᱚ ᱚᱸᱰᱮ ᱫᱚ ᱡᱟᱢᱥᱮᱫᱯᱩᱨ ᱠᱟᱱᱟ ᱛᱚ ᱚᱱᱟ ᱵᱟᱡᱟᱨ ᱦᱚᱸ ᱤᱧ ᱟᱹᱰᱤ ᱫᱤᱱ ᱠᱷᱚᱱ ᱪᱟᱞᱟᱜ ᱤᱧ ᱩᱭᱦᱟᱹᱨᱟ ᱚᱸᱰᱮ ᱟᱹᱰᱤ ᱜᱟᱱ ᱠᱤᱪᱷᱩ ᱢᱮᱱᱟᱜᱼᱟ ᱡᱟᱦᱟᱸ ᱫᱚ ᱡᱩᱵᱽᱞᱤ ᱯᱟᱨᱠ ᱠᱚ ᱢᱮᱱᱟ ᱚᱸᱰᱮ ᱱᱟᱦᱟᱜ ᱡᱟᱦᱟᱸ ᱫᱚ ᱡᱟᱱᱣᱟᱨ ᱠᱚ ᱮᱢᱟᱱ ᱠᱚ ᱢᱮᱱᱟᱜ ᱠᱚᱣᱟ ᱟᱨᱚ ᱟᱹᱰᱤ ᱜᱟᱱ ᱧᱮᱧᱮᱞ ᱡᱟᱭᱜᱟ ᱠᱚ ᱡᱟᱦᱟᱸ ᱢᱮᱱᱟᱜᱼᱟ ᱚᱱᱠᱟᱱᱟᱜ ᱡᱟᱭᱜᱟ ᱠᱚ ᱫᱟᱬᱟᱱ ᱥᱮᱱᱚᱜ ᱥᱟᱱᱟᱹᱧ ᱠᱟᱱᱟ ᱛᱚ ᱚᱱᱠᱟᱱᱟᱜ ᱠᱚᱦᱚᱸ ᱵᱟᱹᱧ ᱧᱮᱞ ᱟᱠᱟᱫᱼᱟ ᱟᱨ ᱟᱭᱚ ᱵᱟᱵᱟ ᱠᱚᱦᱚᱸ ᱚᱱᱠᱟ ᱵᱟᱠᱚ ᱤᱫᱤ ᱵᱟᱲᱟ ᱦᱟᱠᱟᱫᱤᱧᱟᱹ ᱜᱤᱫᱽᱨᱟᱹ ᱚᱠᱛᱚ ᱦᱚᱸ ᱥᱮ ᱟᱠᱚ ᱦᱚᱸ ᱤᱫᱩ ᱠᱚ ᱥᱮᱱᱟᱠᱟᱱᱟ ᱥᱮ ᱵᱟᱠᱚ ᱥᱮᱱᱟᱠᱟᱱᱟ ᱟᱨ ᱟᱞᱮ ᱫᱚ ᱱᱟᱦᱟᱜ ᱨᱮᱸᱜᱮᱡᱽ ᱫᱷᱟᱨᱟ ᱦᱚᱲ ᱠᱟᱱᱟᱞᱮ ᱚᱱᱟ ᱠᱷᱟᱹᱛᱤᱨ ᱛᱮ ᱯᱟᱞᱮᱫ ᱪᱚᱝ ᱥᱮᱫᱟᱭ ᱵᱟᱵᱟ ᱛᱮᱠᱚ ᱠᱚᱦᱚᱸ ᱜᱤᱫᱽᱨᱟᱹ ᱚᱠᱛᱚ ᱦᱚᱸ ᱥᱮ ᱟᱠᱚ ᱦᱚᱸ ᱯᱟᱞᱮᱫ ᱚᱱᱠᱟ ᱫᱟᱬᱟᱱ ᱠᱚᱫᱚ ᱵᱟᱠᱚ ᱥᱮᱱ ᱞᱮᱱᱟ ᱟᱨ ᱤᱧ ᱟᱹᱰᱤ ᱫᱤᱱ ᱠᱷᱚᱱ ᱤᱧ ᱩᱭᱦᱟᱹᱨᱮᱜᱼᱟ ᱡᱮ ᱵᱟᱝᱟ ᱢᱤᱫ ᱫᱷᱟᱣ ᱫᱚ ᱱᱚᱣᱟ ᱡᱤᱣᱮᱫ ᱡᱤᱵᱚᱱ ᱨᱮ ᱫᱟᱬᱟᱱ ᱫᱩᱧ ᱥᱮᱱᱚᱜ ᱜᱮᱭᱟ ᱱᱤᱭᱟᱹ ᱡᱟᱢᱥᱮᱫᱯᱩᱨ ᱠᱟᱱᱟ ᱚᱸᱰᱮ ᱠᱚ ᱞᱟᱹᱭᱟ ᱢᱟᱨᱟᱝ ᱢᱟᱨᱟᱝ ᱛᱟᱹᱨᱩᱯ ᱠᱚ ᱪᱮᱴᱨᱟ ᱠᱚ ᱪᱮᱫ ᱦᱚᱸ ᱚᱱᱟ ᱡᱩᱵᱽᱞᱤ ᱯᱟᱨᱠ ᱨᱮᱠᱚ ᱛᱟᱦᱮᱸᱱᱟᱠᱚ ᱦᱟᱹᱛᱤ ᱠᱚ ᱥᱟᱫᱚᱢ ᱠᱚ ᱪᱤᱞᱤ ᱠᱚ ᱮᱢᱟᱱ ᱠᱚ ᱢᱮᱱᱟᱜ ᱠᱚᱣᱟ ᱟᱹᱰᱤᱜᱟᱱ ᱠᱤᱪᱷᱩ ᱟᱹᱰᱤᱜᱟᱱ ᱚᱱᱠᱟ ᱧᱮᱞ ᱞᱮᱠᱟᱱ ᱠᱚ ᱡᱟᱦᱟᱸ ᱫᱚ ᱦᱟᱸᱜ ᱱᱚᱣᱟ ᱟᱹᱛᱩ ᱫᱤᱥᱚᱢ ᱨᱮᱫᱚ ᱵᱟᱵᱚᱱ ᱧᱮᱞ ᱧᱟᱢ ᱠᱚᱣᱟ ᱚᱱᱠᱟᱱ ᱠᱚ ᱢᱮᱱᱟᱜ ᱠᱚᱣᱟ ᱚᱱᱟ ᱥᱟᱭᱤᱰ ᱨᱮ ᱟᱨ ᱟᱹᱰᱤᱜᱟᱱ ᱚᱱᱠᱟᱱ ᱫᱚᱠᱟᱱ ᱠᱚᱦᱚᱸ ᱥᱮ ᱚᱱᱠᱟᱱᱟᱜ ᱦᱳᱴᱮᱞ ᱠᱚ ᱮᱢᱟᱱ ᱠᱚ ᱚᱱᱠᱟᱱᱟᱜ ᱢᱮᱱᱟᱜᱼᱟ ᱛᱚ ᱧᱮᱞ ᱥᱟᱱᱟ ᱜᱮᱭᱟ ᱟᱨ ᱡᱩᱫᱤ ᱡᱟᱦᱟᱱ ᱡᱤᱱᱤᱥ ᱠᱚ ᱵᱟᱢ ᱧᱮᱞ ᱠᱟᱜᱼᱟ ᱚᱱᱠᱟᱱᱟᱜ ᱠᱚ ᱛᱚ ᱚᱱᱟ ᱞᱟᱹᱜᱤᱫ ᱛᱮ ᱟᱹᱰᱤ ᱫᱤᱱ ᱠᱷᱚᱱ ᱤᱧ ᱩᱭᱦᱟᱹᱨᱮᱜᱼᱟ ᱵᱟᱝᱟ ᱢᱤᱫ ᱫᱷᱟᱹᱣ ᱜᱟᱱ ᱫᱩᱧ ᱥᱮᱱᱚᱜ ᱜᱮᱭᱟ ᱛᱚ ᱥᱟᱱᱟ ᱧᱮᱞ ᱧᱮᱞ ᱢᱟ ᱥᱟᱱᱟᱢ ᱜᱮᱭᱟ ᱢᱮᱱᱠᱷᱟᱱ ᱚᱱᱟ ᱡᱤᱱᱤᱥ ᱠᱚᱦᱚᱸ ᱱᱟᱦᱟᱜ ᱵᱟᱝ ᱜᱟᱱᱚᱜ ᱠᱟᱱᱟ ᱪᱮᱫᱟᱜ ᱥᱮ ᱱᱚᱸᱰᱮ ᱚᱲᱟᱜ ᱨᱮ ᱱᱟᱦᱟᱜ ᱚᱱᱟ ᱦᱤᱥᱟᱹᱵᱽ ᱡᱟᱦᱟᱸᱭ ᱡᱩᱫᱤ ᱡᱟᱦᱟᱸ ᱥᱮᱫ ᱜᱮᱢ ᱪᱟᱞᱟᱜᱼᱟ ᱚᱱᱟ ᱦᱤᱥᱟᱹᱵᱽ ᱫᱚ ᱟᱢᱟᱜ ᱜᱟᱹᱰᱤ ᱢᱚᱴᱚᱨ ᱥᱮ ᱚᱱᱟ ᱨᱮᱡᱟᱜ ᱥᱟᱫᱷᱚᱱ ᱥᱮ ᱡᱚᱛᱚ ᱠᱷᱚᱱ ᱢᱟᱨᱟᱝ ᱠᱟᱛᱷᱟ ᱫᱚ ᱯᱚᱭᱥᱟ ᱠᱟᱱᱟ ᱛᱚ ᱤᱧ ᱫᱚ ᱚᱱᱟ ᱠᱷᱟᱹᱛᱤᱨ ᱜᱮ ᱯᱚᱭᱥᱟ ᱠᱷᱟᱹᱛᱤᱨ ᱜᱮ ᱱᱟᱦᱟᱜ ᱪᱟᱞᱟᱣ ᱫᱚ ᱵᱟᱹᱧ ᱫᱟᱲᱮᱭᱟᱜ ᱠᱟᱱᱟ ᱟᱨ ᱟᱭᱚ ᱛᱟᱠᱤᱱ ᱥᱮ ᱵᱟᱵᱟ ᱛᱟᱠᱤᱱ ᱩᱱᱠᱤᱱ ᱦᱚᱸ ᱱᱟᱦᱟᱜ ᱩᱱᱟᱹᱜ ᱚᱱᱠᱟᱱ ᱠᱷᱚᱨᱪᱟ ᱵᱟᱹᱠᱤᱱ ᱮᱢ ᱫᱟᱲᱮᱭᱟᱜ ᱠᱟᱱᱟ ᱟᱨ ᱱᱤᱛᱳᱜ ᱱᱟᱦᱟᱜ ᱤᱧ ᱚᱱᱟ ᱦᱤᱥᱟᱹᱵᱽ ᱠᱟᱢᱟᱣ ᱨᱮ ᱵᱟᱹᱱᱩᱜ ᱤᱧᱟᱹ ᱡᱟᱦᱟᱸ ᱛᱤᱥ ᱡᱩᱫᱤ ᱦᱟᱸᱜ ᱤᱧ ᱠᱟᱢᱟᱣ ᱜᱮᱭᱟ ᱮᱱᱠᱷᱟᱱ ᱫᱚ ᱚᱱᱟ ᱚᱠᱛᱚ ᱫᱚ ᱡᱟᱨᱩᱲᱤᱧ ᱥᱮᱱᱚᱜ ᱜᱮᱭᱟ ᱟᱨ ᱱᱤᱛᱳᱜ ᱫᱷᱟᱹᱨᱤᱡᱽ ᱦᱟᱸᱜ ᱚᱱᱠᱟ ᱠᱟᱢᱟᱣ ᱠᱚᱛᱤᱧ ᱵᱟᱹᱱᱩᱜ ᱟᱱᱟᱝ ᱟᱨ ᱟᱡᱽ ᱵᱟᱵᱟ ᱴᱷᱮᱱ ᱦᱚᱸ ᱚᱱᱠᱟ ᱯᱚᱭᱥᱟ ᱴᱟᱠᱟ ᱵᱟᱹᱱᱩᱜ ᱟᱱᱟᱝ ᱟᱨ ᱢᱮᱱᱟᱜ ᱨᱮᱦᱚᱸ ᱱᱟᱦᱟᱜ ᱤᱧ ᱚᱱᱟ ᱡᱤᱱᱤᱥ ᱠᱚ ᱚᱱᱠᱟ ᱟᱹᱛᱷᱟᱹᱣᱲᱤ ᱠᱷᱚᱨᱪᱟ ᱜᱤᱰᱤ ᱵᱟᱝ ᱥᱟᱱᱟᱧ ᱠᱟᱱᱟ ᱱᱤᱛᱳᱜ ᱱᱟᱦᱟᱜ ᱡᱟᱦᱟᱸᱧ ᱯᱟᱲᱦᱟᱜ ᱠᱟᱱᱟ ᱯᱟᱲᱦᱟᱣ ᱠᱚᱨᱮ ᱜᱮ ᱯᱚᱭᱥᱟ ᱠᱚ ᱱᱟᱦᱟᱜ ᱠᱷᱚᱨᱪᱟᱜ ᱠᱟᱱᱟ ᱴᱤᱭᱩᱥᱚᱱ ᱠᱚᱨᱮ ᱥᱠᱩᱞ ᱠᱚᱨᱮ ᱦᱚᱸ ᱱᱟᱦᱟᱜ ᱠᱟᱹᱴᱤᱡᱽ ᱠᱟᱹᱴᱤᱡᱽ ᱫᱚ ᱠᱷᱚᱨᱪᱟᱜ ᱠᱟᱱ ᱜᱮᱭᱟ ᱟᱨ ᱚᱱᱟ ᱩᱭᱦᱟᱹᱨ ᱛᱮᱜᱮ ᱤᱧᱫᱩᱧ ᱩᱭᱦᱟᱹᱨᱮᱜᱼᱟ ᱡᱮ ᱱᱤᱛᱳᱜ ᱨᱮᱫᱚ ᱵᱟᱹᱧ ᱥᱮᱱᱚᱜᱼᱟ ᱪᱟᱞᱟᱣ ᱢᱟ ᱥᱟᱱᱟᱧ ᱠᱟᱱ ᱜᱮᱭᱟ ᱢᱮᱱᱠᱷᱟᱱ ᱚᱱᱟ ᱯᱚᱭᱥᱟ ᱴᱟᱠᱟ ᱨᱮᱜᱮ ᱱᱟᱦᱟᱜ ᱮᱸᱴᱠᱮᱴᱚᱬᱮ ᱦᱩᱭᱩᱜ ᱠᱟᱱ ᱛᱮ ᱤᱧ ᱱᱟᱦᱟᱜ ᱵᱟᱹᱧ ᱥᱮᱱ ᱫᱟᱲᱮᱭᱟᱜ ᱠᱟᱱᱟ ᱛᱚ ᱤᱧᱟᱹᱜ ᱩᱭᱦᱟᱹᱨ ᱠᱟᱱᱟ ᱡᱟᱦᱟᱸ ᱛᱤᱥ ᱡᱩᱫᱤ ᱯᱚᱭᱥᱟᱧ ᱠᱟᱢᱟᱣ ᱜᱮᱭᱟ ᱚᱱᱟ ᱚᱠᱛᱚ ᱫᱚ ᱡᱟᱹᱨᱩᱲ ᱥᱮᱱᱚᱜ ᱜᱤᱭᱟᱹᱧ ᱟᱨ ᱡᱟᱦᱟᱸ ᱡᱟᱦᱟᱸ ᱤᱧᱟᱹᱜ ᱩᱭᱦᱟᱹᱨ ᱢᱮᱱᱟᱜᱼᱟ ᱡᱟᱦᱟᱸ ᱚᱠᱟ ᱫᱚ ᱵᱮᱥ ᱵᱮᱥ ᱦᱳᱴᱮᱞ ᱥᱮ ᱚᱠᱟ ᱨᱮᱥᱴᱩᱨᱮᱱᱴ ᱠᱚᱠᱚ ᱢᱮᱱᱟ ᱥᱮ ᱱᱚᱣᱟ ᱡᱩᱵᱽᱞᱤ ᱯᱟᱨᱠ ᱡᱟᱦᱟᱸᱧ ᱞᱟᱹᱭᱮᱫᱼᱟ ᱚᱱᱟ ᱠᱚᱨᱮ ᱚᱱᱟ ᱠᱚᱨᱮ ᱦᱚᱸ ᱡᱟᱹᱨᱩᱲᱤᱧ ᱥᱮᱱᱚᱜ ᱜᱮᱭᱟ ᱧᱮᱞ ᱟᱹᱜᱩ ᱠᱚᱜᱮᱭᱟᱹᱧ ᱡᱟᱦᱟᱸ ᱛᱤᱱᱟᱹᱜ ᱜᱮ ᱢᱟᱨᱟᱝ ᱢᱟᱨᱟᱝ ᱡᱟᱱᱣᱟᱨ ᱠᱚ ᱢᱮᱱᱟᱜ ᱠᱚᱣᱟ ᱦᱟᱹᱛᱤ ᱥᱟᱫᱚᱢ ᱮᱢᱟᱱ ᱛᱚ ᱩᱱᱠᱩ ᱠᱚᱦᱚᱸ ᱡᱟᱨᱩᱲᱤᱧ ᱧᱮᱞ ᱟᱹᱜᱩ ᱠᱚᱜᱮᱭᱟ